ᱦᱮᱸ ᱚᱠᱚᱭᱮᱞ ᱞᱟᱹᱭᱮᱫᱟ ᱟᱢ ᱫᱚ ᱚᱻ ᱦᱮᱸ ᱢᱟ ᱞᱟᱹᱭᱢᱮ ᱪᱮᱫ ᱮᱢ ᱢᱮᱱᱮᱫᱟ ᱦᱮᱸ ᱦᱮᱸ ᱥᱟᱹᱲᱤ ᱫᱚᱠᱟᱱ ᱠᱟᱱ ᱜᱮᱭᱟ ᱵᱳᱞᱯᱩᱨ ᱨᱮᱱᱟᱜ ᱜᱮ

ᱦᱮᱸ ᱧᱟᱢᱚᱜ ᱜᱮᱭᱟ ᱚᱠᱟᱴᱟᱜ ᱮᱢ ᱦᱟᱛᱟᱣᱟ ᱦᱟᱹᱨᱭᱟᱹᱲᱟᱜ ᱥᱮ ᱟᱨᱟᱜ ᱟᱜ

ᱯᱟᱸᱪ ᱯᱤᱥ ᱜᱟᱱ ᱢᱮᱱᱟᱜ ᱜᱮᱭᱟ ᱡᱚᱛᱚ ᱜᱮ ᱢᱮᱱᱟᱜᱼᱟ ᱟᱨ ᱤᱭᱟᱹ ᱛᱚᱵᱮ ᱩᱥᱟᱹᱨᱟ ᱜᱮ ᱦᱤᱡᱩᱜ ᱯᱮ ᱪᱮᱫᱟᱜ ᱥᱮ ᱱᱤᱛᱚᱜ ᱫᱚ ᱤᱭᱟᱹ ᱱᱚᱣᱟ ᱫᱚᱠᱟᱱ ᱨᱮ ᱵᱟᱝ ᱚᱯᱷᱟᱨ ᱪᱟᱞᱟᱜ ᱠᱟᱱᱟ ᱛᱟᱦᱚᱞᱮ ᱛᱚ ᱛᱷᱚᱲᱟ ᱠᱚᱢᱥᱚᱢ ᱛᱮᱢ ᱧᱟᱢ ᱫᱟᱲᱮᱭᱟᱜᱼᱟ ᱦᱟᱝ ᱛᱟᱦᱚᱞᱮ ᱫᱚ ᱟᱢ ᱦᱚᱢ ᱵᱷᱟᱹᱜᱮᱼᱟ ᱛᱷᱚᱲᱟ ᱢᱟᱱᱮ ᱦᱳᱭᱛᱚ ᱴᱩᱭᱮᱱᱴᱤ ᱯᱟᱨᱥᱮᱱ ᱜᱟᱱ ᱤᱭᱟᱹ ᱢᱮᱱᱟᱜᱼᱟ ᱚᱯᱷᱟᱨ ᱢᱮᱱᱟᱜᱼᱟ ᱦᱮᱸ ᱛᱚ ᱛᱤᱥᱮᱢ ᱦᱤᱡᱩᱜᱼᱟ ᱛᱚᱵᱮ ᱚᱻ ᱛᱤᱱᱟᱹᱜ ᱮᱢ ᱦᱟᱛᱟᱣᱟᱢ ᱞᱟᱹᱭ ᱠᱮᱫᱟ ᱛᱤᱱᱟᱹᱜ ᱜᱟᱱᱮᱱ ᱦᱟᱛᱟᱣᱟᱢ ᱞᱟᱹᱭ ᱠᱮᱫᱟ

ᱚᱻ ᱟᱪᱪᱷᱟ ᱦᱤᱡᱩᱜ ᱢᱮ ᱛᱚᱵᱮ ᱱᱚᱣᱟ ᱱᱟᱢᱵᱟᱨ ᱨᱮᱜᱮ ᱟᱵᱟᱨ ᱯᱷᱳᱱ ᱢᱮ ᱦᱮᱸ ᱵᱮᱥ ᱦᱤᱡᱩᱜ ᱢᱮᱦᱟᱜ ᱡᱚᱛᱚ ᱫᱤᱱᱜᱮ ᱡᱷᱤᱡ ᱢᱮᱱᱟᱜᱼᱟ ᱫᱚᱠᱟᱱ ᱦᱮᱸ ᱦᱮᱸ ᱡᱚᱛᱚ ᱫᱤᱱ ᱜᱮ ᱡᱷᱤᱡ ᱛᱟᱦᱮᱱᱟ ᱮᱠᱫᱚᱢ ᱥᱮᱛᱟᱜ ᱱᱚᱴᱟ ᱠᱷᱚᱱᱟᱜ ᱡᱷᱤᱡ ᱛᱟᱦᱮᱱᱟ ᱧᱤᱫᱟᱹ ᱱᱚᱴᱟ ᱫᱷᱟᱹᱨᱤᱡ